ᱦᱚᱸ ᱢᱚᱬᱮ ᱜᱚᱴᱮᱡ ᱜᱮ ᱡᱤᱞᱞᱟ ᱨᱮᱭᱟᱜ ᱧᱩᱛᱩᱢᱤᱧ ᱞᱟᱹᱭᱮᱜᱼᱟ ᱢᱤᱫᱴᱟᱹᱝ ᱫᱚ ᱦᱩᱭᱩᱜ ᱠᱟᱱᱣᱟ ᱥᱟᱹᱨᱟᱭᱠᱮᱞᱞᱟ ᱠᱷᱟᱨᱥᱚᱣᱟ ᱫᱚᱥᱟᱨ ᱨᱮᱫᱚ ᱦᱩᱭᱩᱜ ᱠᱟᱱᱟ ᱯᱚᱥᱪᱤᱢ ᱥᱤᱝᱵᱷᱩᱢ ᱛᱮᱥᱟᱨ ᱨᱮᱫᱚ ᱦᱩᱭᱩᱜ ᱠᱟᱱᱟ ᱯᱩᱨᱵᱤ ᱥᱤᱝᱵᱷᱩᱢ ᱟᱨ ᱯᱩᱱᱭᱟᱹ ᱨᱮᱫᱚ ᱦᱩᱭᱩᱜ ᱠᱟᱱᱟ ᱦᱟᱡᱟᱨᱤᱵᱟᱜᱽ ᱟᱨ ᱢᱚᱬᱮ ᱨᱮᱫᱚ ᱦᱩᱭᱩᱜ ᱠᱟᱱᱟ ᱥᱟᱱᱛᱟᱞ ᱯᱟᱨᱜᱟᱱᱟ ᱱᱤᱱᱟᱹᱜ ᱜᱤᱧ ᱞᱟᱹᱭᱮᱫᱟ